ᱦᱮᱞᱳ ᱢᱮᱱᱮᱫ ᱛᱟᱦᱮᱱᱟᱹᱧ ᱱᱚᱣᱟᱫᱚ ᱯᱷᱩᱴᱵᱚᱞ ᱠᱚᱪᱤᱝ ᱥᱮᱱᱴᱟᱨ ᱠᱟᱱ ᱜᱮᱭᱟ ᱚᱸᱰᱮ ᱵᱚᱞᱮᱧ ᱟᱸᱡᱚᱢ ᱠᱟᱫᱟ ᱯᱷᱨᱤ ᱛᱮᱭ ᱠᱳᱪᱮᱫ ᱠᱚᱣᱟ ᱠᱳᱪ ᱢᱟᱥᱴᱟᱨ ᱟᱪᱪᱷᱟ ᱟᱪᱪᱷᱟ ᱛᱚᱵᱮ ᱚᱱᱟ ᱠᱳᱪᱨᱮ ᱥᱮᱞᱮᱫ ᱞᱮᱱᱠᱷᱟᱱ ᱪᱮᱫ ᱠᱚ ᱯᱷᱮᱥᱮᱞᱤᱴᱤ ᱧᱟᱢᱚᱜᱼᱟ ᱪᱮᱫ ᱠᱚᱭ ᱮᱢ ᱫᱟᱲᱮᱜᱼᱟ ᱩᱱᱤ ᱟᱨ ᱚᱱᱟᱠᱚ ᱧᱟᱢᱚᱜᱚᱜ ᱠᱟᱱᱟ ᱚ ᱯᱷᱨᱤ ᱛᱮᱜᱮ ᱠᱳᱪᱤᱝ ᱫᱚ ᱦᱩᱭᱩᱜᱼᱟ ᱵᱟᱝ ᱚ ᱛᱟᱦᱞᱮ ᱠᱳᱪ ᱫᱚ ᱱᱮᱛᱟᱨ ᱫᱚ ᱢᱚᱡᱽ ᱜᱮᱭ ᱠᱳᱪᱮᱫ ᱠᱚᱣᱟ ᱟᱹᱰᱤ ᱢᱚᱡᱽ ᱵᱟᱝ ᱛᱟᱦᱞᱮ ᱫᱤᱱᱟᱹᱢ ᱡᱟᱦᱟᱸ ᱠᱚᱨᱮᱫᱚ ᱦᱮᱸ ᱠᱳᱪ ᱫᱚ ᱱᱤᱛ ᱫᱷᱟᱹᱵᱤᱡ ᱛᱮᱫᱚ ᱵᱟᱹᱧ ᱠᱳᱪ ᱞᱮᱱᱟ ᱢᱤᱫ ᱡᱟᱭᱜᱟᱧ ᱪᱟᱞᱟᱜ ᱠᱟᱱ ᱛᱟᱦᱮᱱᱟ ᱦᱮᱸ ᱟᱫᱚ ᱚᱸᱰᱮ ᱩᱱᱟᱹᱜ ᱢᱚᱡᱽ ᱵᱟᱹᱧ ᱟᱹᱭᱠᱟᱹᱣ ᱞᱮᱫ ᱛᱮ ᱚᱸᱰᱮ ᱚᱱᱟᱛᱮ ᱩᱰᱩᱠᱱᱟ ᱟᱨᱠᱤ ᱠᱚᱲᱟ ᱠᱚᱦᱚᱸ ᱠᱚᱢ ᱜᱮᱭᱟ ᱠᱚ ᱟᱭᱢᱟ ᱦᱚᱲᱜᱮ ᱟᱭᱢᱟ ᱠᱚᱲᱟᱜᱮ ᱢᱮᱱᱟᱜ ᱠᱚᱣᱟ ᱠᱳᱪ ᱚᱸᱰᱮ ᱟᱭᱢᱟ ᱠᱚ ᱠᱳᱪᱚᱜ ᱠᱟᱱᱟ ᱟᱹᱰᱤ ᱟᱭᱢᱟ ᱰᱷᱮᱨ ᱵᱟᱝ ᱟᱪᱪᱷᱟ ᱟᱪᱪᱷᱟ ᱯᱷᱨᱤᱛᱮ ᱠᱳᱪᱮᱫ ᱠᱚᱣᱟ ᱟᱨ ᱚ ᱵᱟᱠᱷᱟᱱ ᱢᱮᱱᱮᱫ ᱠᱟᱱ ᱛᱟᱦᱮᱱᱚᱜ ᱠᱤᱪᱷᱩ ᱩᱱᱤ ᱥᱚᱸᱜᱮᱢ ᱡᱳᱜᱟᱡᱳᱜᱽ ᱦᱚᱪᱚᱞᱮ ᱤᱭᱟᱹ ᱡᱳᱜᱟᱡᱳᱜᱽ ᱠᱟᱛᱮᱫ ᱛᱳ ᱟᱞᱮ ᱱᱚᱣᱟ ᱠᱚᱨᱮᱫ ᱮᱢ ᱟᱭᱢᱟ ᱰᱷᱮᱨ ᱠᱚᱲᱟ ᱢᱮᱱᱟᱜ ᱠᱚᱣᱟ ᱵᱩᱡᱷᱟᱹᱣ ᱟᱫᱚ ᱢᱮᱱᱮᱫ ᱛᱟᱦᱮᱱᱚᱜᱼᱟᱹᱧ ᱟᱫᱚ ᱫᱤᱱᱟᱹᱢ ᱜᱮ ᱠᱳᱪ ᱫᱚ ᱦᱩᱭᱩᱜ ᱠᱟᱱᱟ ᱥᱮ ᱪᱮᱫ ᱠᱚ ᱫᱤᱱ ᱵᱚᱱᱫᱚ ᱛᱟᱦᱮᱱ ᱠᱟᱱᱟ ᱢᱤᱫ ᱫᱤᱱᱜᱮ ᱵᱟᱝ ᱦᱮᱸ ᱴᱷᱤᱠ ᱠᱳᱪ ᱫᱚ ᱛᱤᱱᱟᱹᱜ ᱠᱷᱚᱱ ᱮᱦᱚᱵᱚᱜ ᱠᱟᱱᱟ ᱥᱮᱛᱟᱜ ᱵᱮᱞᱟ ᱥᱮ ᱟᱹᱭᱩᱵ ᱵᱮᱞᱟ ᱰᱮᱹᱴᱴᱟ ᱠᱷᱚᱱ ᱟᱨᱠᱤ ᱵᱟᱝ ᱢᱟᱱᱮ ᱫᱩ ᱜᱷᱚᱱᱴᱟ ᱦᱩᱭᱩᱜᱚᱜᱼᱟ ᱥᱚᱠᱟᱞ ᱵᱮᱞᱟ ᱵᱟᱝ ᱟᱪᱪᱷᱟ ᱟᱪᱪᱷᱟ ᱟᱫᱚ ᱢᱮᱱᱮᱫ ᱛᱟᱦᱮᱱᱚᱜᱼᱟᱹᱧ ᱤᱭᱟᱹ ᱟᱞᱮ ᱱᱚᱣᱟ ᱠᱚᱨᱮᱫ ᱢᱳᱴᱟᱢᱩᱴᱤ ᱥᱳᱞᱳ ᱡᱚᱱ ᱜᱟᱱ ᱠᱚᱟ ᱢᱮᱱᱟᱜ ᱞᱮᱭᱟ ᱵᱩᱡᱷᱟᱹᱣ ᱢᱮᱱᱮᱫ ᱠᱟᱱ ᱛᱟᱦᱮᱱᱟᱞᱮ ᱵᱟᱠᱷᱟᱱ ᱞᱮ ᱪᱟᱞᱟᱜᱼᱟ ᱡᱮᱦᱮᱛᱩ ᱢᱚᱡᱽᱼᱢᱚᱡᱽ ᱜᱮ ᱯᱷᱮᱟᱞᱤᱴᱤᱢ ᱞᱟᱹᱭᱫᱟ ᱢᱚᱡᱽ ᱜᱮ ᱚᱻ ᱴᱷᱤᱠ ᱜᱮᱭᱟ ᱛᱚᱵᱮ ᱤᱧ ᱜᱚᱞᱯᱚ ᱠᱟᱛᱮᱫ ᱦᱟᱸᱜ ᱤᱧ ᱯᱷᱳᱱ ᱫᱚᱦᱲᱟ ᱟᱢᱟ ᱯᱷᱳᱱ ᱠᱟᱛᱤᱧ ᱞᱟᱹᱭ ᱟᱢᱟ ᱡᱮ ᱱᱤᱭᱟᱹ ᱫᱤᱱ ᱦᱤᱞᱚᱜ ᱜᱮ ᱪᱟᱞᱟᱜ ᱠᱟᱱᱟ ᱦᱮᱸ ᱦᱮᱸ ᱴᱷᱤᱠ ᱜᱮᱭᱟ